ᱦᱮᱞᱳ ᱰᱟᱭᱵᱷᱚᱨ ᱟᱢ ᱚᱠᱟᱨᱮ ᱢᱮᱱᱟᱢᱟ ᱟᱢ ᱦᱚᱞᱟᱨᱤᱧ ᱢᱮᱱ ᱟᱠᱟᱫ ᱢᱮᱭᱟ ᱡᱮ ᱟᱢ ᱞᱚᱜᱚᱱ ᱥᱮᱛᱟᱜ ᱨᱮ ᱱᱚ ᱵᱟᱡᱮ ᱛᱮ ᱜᱟᱹᱰᱤᱢ ᱥᱮᱴᱮᱨᱟ ᱢᱮᱱᱛᱤᱧ ᱢᱮᱱ ᱟᱠᱟᱫ ᱢᱮᱭᱟ ᱟᱨ ᱱᱤᱛ ᱫᱚᱥ ᱥᱟᱲᱮᱭᱮᱱ ᱨᱮᱦᱚᱸ ᱜᱟᱹᱰᱤ ᱵᱟᱢ ᱥᱮᱴᱮᱨᱟᱠᱟᱜᱼᱟ ᱱᱤᱛᱚᱜ ᱩᱱᱟᱹᱜ ᱵᱤᱞᱚᱢ ᱮᱱᱟ ᱟᱨ ᱫᱚ ᱟᱢᱟᱜ ᱜᱟᱹᱰᱤ ᱫᱚ ᱵᱟᱹᱧ ᱛᱟᱺᱜᱤᱭᱟ ᱟᱢᱟᱜ ᱜᱟᱹᱰᱤ ᱡᱩᱫᱤᱧ ᱵᱟᱺᱜᱤᱭᱟ ᱟᱫᱚ ᱤᱧ ᱡᱟᱦᱟᱸ ᱡᱟᱭᱜᱟ ᱥᱮᱱᱚᱜ ᱨᱮᱱᱟᱜ ᱢᱮᱱᱟᱜᱼᱟ ᱚᱱᱟ ᱡᱟᱭᱜᱟ ᱫᱚ ᱥᱚᱢᱚᱭ ᱛᱮ ᱵᱟᱹᱧ ᱥᱮᱴᱮᱨ ᱫᱟᱲᱮᱭᱟᱜᱼᱟ ᱚᱱᱟᱛᱮ ᱤᱧᱫᱚ ᱮᱴᱟᱜ ᱜᱟᱹᱰᱤᱧ ᱧᱟᱢ ᱠᱮᱫ ᱛᱮ ᱟᱨ ᱟᱢᱟᱜ ᱜᱟᱹᱰᱤ ᱫᱚ ᱤᱧ ᱫᱩᱧ ᱠᱮᱱᱥᱮᱞ ᱠᱟᱫᱟ ᱚᱱᱟᱛᱮ ᱤᱧᱫᱚ ᱱᱤᱛᱚᱝ ᱫᱩᱧ ᱪᱟᱞᱟᱜ ᱠᱟᱱᱟ ᱟᱨ ᱟᱢ ᱫᱚ ᱟᱢᱟᱜ ᱜᱟᱹᱰᱤ ᱟᱢ ᱨᱩᱣᱟᱹᱲ ᱨᱩᱣᱟᱹᱲ ᱠᱟᱜ ᱢᱮ ᱟᱨ ᱤᱧᱟᱹᱜ ᱯᱩᱭᱥᱟᱹ ᱫᱚ ᱟᱢᱫᱚ ᱵᱟᱯᱚᱥ ᱠᱟᱜ ᱛᱟᱹᱧ ᱢᱮ